ᱡᱚᱦᱚᱲᱚᱭᱚ ᱡᱤᱱᱤᱥ ᱠᱟᱱᱟ ᱪᱮᱫᱟᱜ ᱥᱮ ᱚᱲᱟᱜ ᱨᱮ ᱫᱚᱦᱚ ᱠᱟᱜ ᱠᱷᱟᱱ ᱚᱲᱟᱜ ᱨᱮᱱᱟᱜ ᱟᱹᱰᱤ ᱢᱟᱨᱟᱝ ᱡᱟᱭᱜᱟ ᱜᱮ ᱛᱚᱠᱷᱛᱟᱭ ᱮᱥᱮᱫ ᱠᱟᱜᱼᱟ ᱟᱨ ᱵᱟᱝ ᱢᱟ ᱚᱱᱟ ᱫᱚ ᱜᱩᱴᱭᱟᱹᱣ ᱦᱚᱸ ᱵᱟᱝ ᱜᱟᱱᱚᱜᱼᱟ ᱡᱮ ᱜᱩᱴᱭᱟᱹᱣ ᱠᱟᱛᱮ ᱢᱤᱫ ᱥᱮᱫ ᱨᱮᱢ ᱫᱚᱦᱚ ᱠᱟᱜᱼᱟ